ᱚᱲᱟᱜ ᱨᱮ ᱡᱟᱦᱟᱸ ᱛᱤᱱᱟᱹᱜ ᱠᱟᱹᱢᱤ ᱠᱚ ᱛᱟᱦᱮᱱ ᱨᱮᱦᱚᱸ ᱚᱱᱟ ᱠᱚ ᱠᱟᱹᱢᱤ ᱠᱟᱛᱮᱫ ᱵᱤᱨᱫᱟᱹᱜᱟᱲ ᱨᱮ ᱥᱮᱨᱮᱧ ᱦᱮᱯᱨᱟᱣ ᱠᱚ ᱛᱟᱦᱮᱱ ᱠᱷᱟᱱ ᱚᱱᱟ ᱨᱤᱧ ᱥᱮᱞᱮᱫᱚᱜ ᱜᱮᱭᱟ ᱟᱨ ᱤᱧ ᱥᱮᱨᱮᱧᱟ ᱤᱧᱟᱹᱜ ᱥᱮᱨᱮᱧ ᱟᱹᱰᱤ ᱦᱚᱲ ᱠᱚ ᱠᱩᱥᱤᱭᱟᱜᱼᱟ ᱚᱱᱠᱟ ᱜᱮ ᱮᱴᱟᱜ ᱠᱟᱹᱢᱤ ᱠᱚ ᱥᱟᱶᱛ ᱨᱮ ᱵᱤᱨᱫᱟᱹᱜᱟᱲ ᱠᱚᱨᱮ ᱥᱮᱨᱮᱧ ᱨᱮᱭᱟᱜ ᱴᱟᱨᱦᱟᱣ ᱫᱟᱲᱮᱭᱟᱜ ᱜᱤᱭᱟᱹᱧ